ᱦᱮᱞᱳ ᱰᱟᱭᱵᱷᱟᱨ ᱵᱟᱵᱩ ᱦᱩᱸ ᱤᱧ ᱠᱳᱫᱟᱭᱯᱩᱨ ᱠᱷᱚᱱᱤᱧ ᱞᱟᱹᱭᱮᱫ ᱛᱟᱦᱮᱸᱱ ᱦᱩᱸ ᱦᱚᱞᱟᱱᱚᱜ ᱡᱟᱦᱟᱸᱴᱟᱜ ᱜᱟᱹᱲᱤᱧ ᱢᱟᱱᱮ ᱤᱫᱤᱞᱮᱫ ᱛᱟᱢᱟ ᱦᱩᱸ ᱦᱮᱸ ᱤᱧ ᱚᱱᱟ ᱟᱹᱱᱟᱹᱲᱤ ᱡᱟᱭᱜᱟ ᱨᱮ ᱟᱹᱰᱤ ᱜᱮ ᱢᱤᱫᱴᱮᱱ ᱫᱚᱨᱠᱟᱨ ᱛᱟᱦᱮᱸᱠᱟᱱ ᱛᱤᱧᱟᱹ ᱡᱟᱦᱟᱸᱴᱷᱮᱱ ᱟᱢᱤᱧ ᱞᱟᱹᱭᱟᱫ ᱢᱮᱠᱷᱟᱱ ᱚᱸᱰᱮ ᱟᱢᱟᱜ ᱞᱳᱠᱮᱥᱟᱱ ᱫᱟᱨᱟᱭᱛᱮ ᱴᱷᱤᱠᱜᱮᱢ ᱥᱮᱴᱮᱨᱟᱠᱟᱫᱤᱧᱟ ᱢᱮᱱᱠᱷᱟᱱ ᱚᱱᱟ ᱠᱟᱢᱤ ᱠᱚ ᱡᱚᱛᱚ ᱠᱚᱲᱟᱣ ᱥᱟᱹᱛ ᱠᱮᱫᱟᱭᱤᱧ ᱢᱮᱱᱼᱢᱮᱱ ᱛᱮ ᱟᱢᱟᱝ ᱠᱟᱛᱷᱟ ᱟᱹᱰᱤ ᱜᱮᱧ ᱫᱤᱥᱟᱹ ᱜᱚᱫ ᱠᱮᱫᱟ ᱡᱮ ᱟᱢ ᱟᱢᱮᱢ ᱛᱟᱦᱮᱸᱠᱟᱱ ᱛᱮ ᱤᱧᱟᱹᱝ ᱠᱟᱹᱢᱤ ᱠᱚᱲᱟᱣ ᱦᱩᱭᱮᱱᱛᱤᱧᱟᱹ ᱚᱱᱟᱛᱮ ᱟᱹᱰᱤᱼᱟᱹᱰᱤ ᱥᱟᱨᱦᱟᱣᱤᱧ ᱪᱟᱞᱟᱢ ᱠᱟᱱᱟ ᱦᱩᱸ ᱦᱮᱸ ᱛᱚᱵᱮᱠᱷᱟᱱ ᱫᱚ ᱤᱱᱠᱟ ᱜᱮ ᱦᱩᱸ